ᱦᱮᱞᱳ ᱦᱮᱸ ᱱᱚᱣᱟ ᱯᱩᱨᱩᱞᱤᱭᱟᱹ ᱨᱮᱱᱟᱜ ᱟᱡᱚᱫᱤᱭᱟᱹ ᱵᱩᱨᱩ ᱞᱟᱜᱟᱣ ᱟᱠᱟᱱᱟ ᱛᱚ ᱚᱸᱻ ᱟᱹᱞᱤᱧ ᱫᱚ ᱥᱮᱭ ᱠᱳᱞᱠᱟᱛᱟ ᱨᱮᱱ ᱢᱤᱫ ᱥᱟᱸᱜᱷᱟᱨᱤᱭᱟᱹ ᱞᱤᱧ ᱢᱮᱱᱮᱫ ᱛᱟᱦᱮᱱᱟ ᱦᱮᱸ ᱛᱚ ᱚᱱᱟ ᱜᱮᱞᱤ ᱚᱱᱟᱜᱮᱞᱤᱧ ᱢᱮᱱᱮᱫ ᱛᱟᱦᱮᱱᱟ ᱢᱮᱱᱮᱫ ᱛᱟᱦᱮᱱᱟᱞᱤᱧ ᱡᱮ ᱟᱹᱞᱤ ᱛᱚ ᱦᱟᱜ ᱥᱮᱱᱚᱜᱼᱟ ᱛᱚ ᱢᱟᱱᱮ ᱟᱡᱚᱫᱤᱭᱟ ᱵᱩᱨᱩ ᱨᱮ ᱪᱮᱫ ᱪᱮᱫ ᱧᱮᱞᱚᱜ ᱡᱤᱱᱤᱥ ᱢᱮᱱᱟᱜᱼᱟ ᱚᱱᱟ ᱠᱟᱹᱴᱤᱡ ᱵᱮᱱ ᱞᱟᱹᱭᱟᱞᱤᱧ ᱞᱮᱠᱷᱟᱱ ᱵᱷᱟᱞᱮ ᱠᱚᱜᱼᱟ ᱢᱟᱱᱮ ᱟᱹᱞᱤᱧ ᱦᱟᱜ ᱞᱤᱧ ᱥᱮᱱᱚᱜ ᱞᱤᱧ ᱢᱮᱱᱫᱟ

ᱟᱪᱪᱷᱟ

ᱟᱪᱪᱷᱟ

ᱟᱪᱪᱷᱟ ᱟᱪᱪᱷᱟ ᱵᱟ ᱟᱪᱪᱷᱟ ᱚᱸᱰᱮ ᱪᱮᱫ ᱛᱮ ᱥᱮᱱᱚᱜ ᱫᱚᱨᱠᱟᱨᱟ ᱟᱞᱤᱧ ᱞᱤᱧ ᱥᱮᱱᱚᱜᱼᱟ ᱟᱨ ᱟᱞᱤᱧ ᱤᱡ ᱟᱞᱤᱧ ᱣᱟᱭᱤᱯᱮ ᱥᱮᱱᱚᱜ ᱟᱭ ᱦᱮᱸ ᱦᱮᱸ ᱵᱟᱥ ᱛᱮᱫᱚ ᱫᱚᱢᱮ ᱡᱟᱨᱡᱤᱭᱟ ᱵᱟᱥ ᱛᱮᱫᱚ ᱵᱟᱝ ᱴᱷᱤᱠᱚᱜᱼᱟ ᱦᱩᱰᱤᱧ ᱜᱟᱹᱰᱤ ᱛᱚ ᱧᱟᱢᱚᱜᱼᱟ ᱵᱩᱨᱩ ᱜᱟᱹᱰᱤ ᱠᱚ ᱦᱮᱸ ᱦᱮᱸ ᱵᱟᱥ ᱴᱮ ᱱᱮᱛᱟᱨ ᱱᱮᱛᱟᱨ ᱫᱤᱱ ᱫᱚᱢᱮ ᱜᱚᱨᱚᱢᱟ ᱛᱟᱯᱚᱨᱮ ᱵᱟᱥ ᱛᱮ ᱵᱷᱟᱞᱮ ᱵᱟᱝ ᱤᱭᱠᱟᱹᱜᱼᱟ ᱦᱩᱰᱤᱧ ᱜᱟᱹᱰᱤ ᱛᱮᱠᱷᱟᱱ ᱫᱚ ᱵᱷᱟᱹᱞᱤᱜᱼᱟ ᱟᱹᱞᱤᱧ ᱣᱭᱟᱭᱤᱯ ᱵᱟᱭ ᱛᱟᱲᱟᱢ ᱫᱟᱲᱮᱜᱼᱟ ᱢᱚᱴᱟ ᱥᱚᱴᱟ ᱧᱚᱜ ᱜᱮᱭᱟᱭ ᱛᱚ ᱩᱱᱤ ᱢᱮᱰᱟᱢ ᱴᱟᱜ

ᱛᱟᱦᱚᱞᱮ ᱚᱱᱟ ᱜᱮᱞᱤᱧ ᱢᱮᱱᱮᱫ ᱴᱟᱦᱮᱱᱟ ᱟᱵᱮᱱ ᱛᱟᱦᱚᱞᱮ ᱵᱮᱵᱚᱥᱛᱷᱟ ᱟᱹᱞᱤᱧ ᱵᱮᱱ ᱢᱤᱫᱴᱟᱝ ᱴᱩᱨᱤᱥᱴ ᱞᱚᱡᱽ ᱚᱸᱰᱮ ᱦᱟᱜ ᱛᱟᱦᱮᱸ ᱱᱟᱞᱤᱧ ᱛᱟᱯᱚᱨᱮ ᱟᱵᱮᱱ ᱟᱵᱮᱱ ᱛᱮᱱᱟᱜ ᱜᱮᱦᱟᱜ ᱜᱟᱹᱭᱤᱴ ᱩᱱᱫᱚ ᱫᱚᱦᱚ ᱵᱮᱱᱟ ᱟᱹᱞᱤᱧ ᱦᱟᱜ ᱫᱟᱲᱟᱱ ᱟᱹᱞᱤᱧ ᱛᱚ ᱛᱤᱱᱟᱹᱜ ᱪᱮᱫ ᱞᱮᱠᱟ ᱵᱮᱱ ᱦᱟᱛᱟᱣᱟ ᱚᱱᱟ ᱦᱮᱸ ᱟᱪᱪᱷᱟ ᱵᱟᱝ ᱟᱹᱞᱤᱧ ᱫᱚ ᱛᱟᱞᱟ ᱢᱟᱱᱮ ᱢᱤᱰᱤᱭᱟᱢ ᱵᱟᱞᱟ ᱞᱚᱡᱽ ᱠᱚᱨᱮ ᱦᱟᱜ ᱛᱟᱦᱮᱱᱟ ᱦᱮᱸ ᱦᱮᱸ ᱦᱮᱸ ᱦᱮᱸ ᱞᱟᱹᱭᱵᱮᱱ ᱟᱪᱪᱷᱟ ᱪᱷᱟ

ᱴᱷᱤᱠ ᱴᱷᱤᱠ ᱟᱨ ᱢᱮᱱᱮᱫ ᱢᱮᱱᱮᱫ ᱛᱟᱦᱮᱱᱟᱞᱤᱧ ᱡᱟᱦᱟᱸ ᱞᱚᱡᱽ ᱞᱚᱡᱽ ᱠᱚᱵᱮᱱ ᱢᱮᱱᱠᱮᱫᱟ ᱚᱱᱟ ᱠᱚᱫᱚ ᱚᱯ ᱞᱟᱭᱤᱱ ᱛᱮ ᱯᱷᱤᱞᱟᱯ ᱦᱩᱭᱩᱜᱼᱟ ᱚᱯ ᱞᱟᱭᱤᱱ ᱥᱮ ᱚᱱᱞᱟᱭᱤᱱ ᱛᱮ ᱢᱟᱱᱮ ᱚᱸᱰᱮ ᱱᱟᱜ ᱨᱩᱢ ᱵᱩᱠᱤᱝ ᱦᱩᱭᱩᱜᱼᱟ ᱟᱪᱪᱷᱟ ᱴᱷᱤᱠ ᱟᱪᱷᱮ ᱟᱵᱮᱱ ᱦᱟᱜ ᱛᱚ ᱛᱟᱦᱮᱱ ᱠᱟᱱ ᱜᱮᱭᱟ ᱵᱮᱱ ᱟᱵᱮᱱ ᱜᱟᱹᱭᱤᱴ ᱦᱤᱥᱟᱹᱵ ᱞᱤᱧ ᱫᱚᱦᱚᱭᱮᱫ ᱵᱮᱱᱟ ᱟᱵᱮᱱ ᱛᱟᱦᱚᱞᱮ ᱦᱟᱜ ᱦᱮᱸ ᱚᱟᱱ ᱟᱞᱯᱚᱱᱟ ᱞᱚᱡᱽ ᱡᱟᱦᱟᱸ ᱵᱮᱱ ᱢᱮᱱᱠᱮᱫᱟ ᱚᱱᱟ ᱛᱟᱦᱚᱞᱮ ᱦᱟᱜ ᱵᱮᱱ ᱵᱩᱠᱤᱝ ᱟᱹᱞᱤᱧᱟ ᱢᱤᱫᱴᱟᱝ ᱯᱚᱱᱚᱨᱚ ᱛᱟᱹᱨᱤᱠ ᱨᱮ ᱦᱮᱸ ᱦᱮᱸ ᱦᱤᱡᱩᱜ ᱠᱟᱱ ᱯᱚᱱᱚᱨᱚ ᱛᱟᱹᱨᱤᱠ ᱚᱱᱟ ᱨᱮᱵᱮᱱ ᱵᱩᱠᱤᱝ ᱟᱹᱞᱤᱧᱟ ᱟᱨ ᱴᱷᱤᱠ ᱦᱟᱜ ᱟᱵᱮᱱ ᱜᱮ ᱦᱟᱜ ᱜᱟᱹᱭᱤᱴ ᱦᱟᱜ ᱞᱤᱧ ᱫᱚᱦᱚ ᱵᱮᱱᱟ ᱟᱨ ᱜᱟᱹᱰᱤ ᱠᱚ ᱦᱟᱜ ᱛᱤᱱᱟᱹᱜ ᱜᱟᱱ ᱠᱚ ᱦᱟᱛᱟᱣᱟ ᱚᱱᱟ ᱵᱮᱱ ᱯᱷᱳᱱ ᱠᱟᱛᱮ ᱵᱮᱱ ᱞᱟᱹᱭᱟᱞᱤᱧᱟ ᱜᱟᱹᱰᱤ ᱜᱟᱹᱰᱤ ᱢᱟᱱᱮ ᱧᱟᱢᱚᱜ ᱟᱥᱮ ᱵᱟᱝ ᱚᱱᱟ ᱠᱚ ᱦᱟᱜ ᱛᱤᱱᱟᱜ ᱜᱟᱱ ᱪᱮᱫ ᱞᱮᱠᱟ ᱠᱚ ᱦᱟᱛᱟᱣᱟ ᱚᱱᱟ ᱠᱚᱵᱮᱱ ᱠᱩᱞᱤ ᱠᱚᱣᱟ ᱟᱨ ᱵᱮᱱ ᱞᱟᱹᱭ ᱟᱞᱤᱧᱟ ᱦᱮᱸ ᱥᱮ ᱦᱮᱸ ᱦᱮᱸ ᱢᱤᱫ ᱥᱚᱯᱛᱟ ᱦᱚᱸ ᱞᱟᱦᱟ ᱞᱤᱧ ᱞᱟᱹᱭ ᱟᱵᱮᱱᱟ ᱴᱷᱤᱠ ᱢᱮᱱᱟᱜᱼᱟ ᱛᱚᱵᱮ ᱤᱱᱠᱟᱹ ᱜᱮ ᱦᱟᱜ ᱦᱮᱸ ᱦᱮᱸ ᱢᱟ ᱤᱱᱠᱟᱹ ᱜᱮ